ᱦᱮᱸ ᱤᱧᱟᱹᱝ ᱴᱚᱴᱷᱟ ᱨᱮ ᱧᱩᱢ ᱩᱨᱩᱢ ᱤᱥᱠᱩᱞ ᱠᱚᱫᱚᱢ ᱢᱮᱱᱟᱜ ᱜᱤᱭᱟᱹ ᱵᱟᱡᱟᱨ ᱥᱩᱨ ᱠᱚᱨᱮ ᱱᱚᱸᱰᱮ ᱠᱷᱚᱱ ᱫᱚ ᱱᱤᱭᱟᱹ ᱨᱮᱱᱟᱜ ᱵᱟᱡᱟᱨ ᱫᱚ ᱯᱷᱩᱞᱠᱩᱥᱢᱟ ᱵᱟᱡᱟᱨ ᱨᱮ ᱚᱱᱟ ᱥᱩᱨ ᱥᱩᱯᱩᱨ ᱦᱚᱸ ᱟᱭᱢᱟ ᱜᱟᱱ ᱤᱥᱠᱩᱞ ᱠᱚ ᱫᱚ ᱢᱮᱱᱟᱜ ᱜᱮᱭᱟ ᱡᱮᱢᱚᱱ ᱢᱤᱫᱴᱟᱝ ᱫᱚ ᱯᱷᱩᱞᱠᱩᱥᱢᱟ ᱦᱟᱭ ᱤᱥᱠᱩᱞ ᱟᱨ ᱚᱱᱟ ᱠᱷᱚᱱ ᱠᱤᱪᱷᱩ ᱫᱩᱨ ᱥᱟᱦᱟᱨ ᱨᱮ ᱥᱩᱥᱩᱱᱤᱭᱟᱹ ᱦᱟᱭ ᱤᱥᱠᱩᱞ ᱱᱚᱛᱮ ᱢᱮᱱᱟᱜᱼᱟ ᱢᱚᱱᱰᱚᱞ ᱠᱩᱞᱤ ᱱᱚᱛᱮ ᱢᱮᱱᱟᱜᱼᱟ ᱵᱚᱠᱥᱤ ᱚᱱᱟ ᱠᱚ ᱥᱩᱨ ᱥᱩᱯᱩᱨ ᱠᱚᱨᱮ ᱜᱮ ᱟᱭᱢᱟ ᱜᱚᱴᱟᱝ ᱤᱥᱠᱩᱞ ᱠᱚᱫᱚ ᱢᱮᱱᱟᱜ ᱜᱮᱭᱟ ᱤᱧ ᱦᱚᱸ ᱤᱧᱟ ᱜ ᱴᱚᱴᱷᱟ ᱨᱮ ᱫᱚ ᱯᱷᱩᱞᱩᱥᱢᱟ ᱦᱟᱭ ᱤᱥᱠᱩᱞ ᱨᱮᱜᱮᱧ ᱚᱞᱚᱜ ᱠᱟᱱ ᱛᱟᱦᱮᱱᱟ ᱟᱫᱚ ᱤᱥᱠᱩᱞ ᱱᱚᱸᱰᱮ ᱱᱟᱝ ᱤᱥᱠᱩᱞ ᱫᱚ ᱥᱤᱠᱷᱱᱟᱹᱛ ᱵᱟᱠᱷᱨᱟ ᱦᱚᱸ ᱟᱹᱰᱤ ᱱᱟᱯᱟᱭ ᱜᱤᱭᱟ ᱢᱟᱪᱮᱫ ᱠᱚ ᱢᱟᱪᱮᱛᱟᱹᱱᱤ ᱠᱚ ᱦᱚᱸ ᱱᱟᱯᱟᱭ ᱱᱟᱯᱟᱭ ᱠᱚ ᱜᱮ ᱢᱮᱱᱟᱜ ᱠᱚᱣᱟ ᱡᱷᱚᱛᱚ ᱨᱚᱠᱚᱢ ᱤᱭᱟᱹᱨᱮ ᱠᱞᱟᱥ ᱠᱚᱨᱮ ᱟᱹᱰᱤ ᱱᱟᱯᱟᱭ ᱜᱮ ᱦᱩᱭᱩᱜ ᱜᱮᱭᱟ ᱟᱨ ᱱᱚᱣᱟ ᱥᱩᱨ ᱥᱩᱯᱩᱨ ᱨᱮᱦᱚᱸ ᱯᱷᱟᱭᱤᱵᱽ ᱠᱷᱚᱱᱟᱜ ᱮᱭᱤᱴ ᱦᱟᱹᱵᱤᱡ ᱱᱚᱝᱠᱟᱱ ᱤᱥᱠᱩᱞ ᱠᱚᱦᱚᱸ ᱢᱮᱱᱟᱜᱼᱟ ᱟᱨ ᱡᱩᱱᱤᱭᱟᱹᱨ ᱤᱥᱠᱩᱞ ᱠᱚᱦᱚᱸ ᱢᱮᱱᱟᱜ ᱜᱮᱭᱟ ᱟᱨ ᱯᱨᱟᱭᱢᱮᱨᱤ ᱤᱥᱠᱩᱞ ᱢᱟ ᱟᱭᱢᱟ ᱜᱚᱴᱟᱝ ᱟᱛᱳ ᱨᱮᱜᱮ ᱢᱮᱱᱟᱜᱼᱟᱱ ᱱᱚᱸᱰᱮ ᱤᱧᱟᱹᱜ ᱚᱲᱟᱜ ᱥᱩᱨ ᱨᱮᱜᱮ ᱢᱮᱫᱴᱟᱝ ᱤᱥᱠᱩᱞ ᱢᱮᱱᱟᱜᱼᱟ ᱚᱱᱟ ᱱᱟᱝ ᱧᱩᱛᱩᱢ ᱫᱚ ᱦᱩᱭᱩᱜ ᱠᱟᱱᱟ ᱵᱟᱨᱚᱯᱟᱭᱟ ᱟᱹᱫᱤᱵᱟᱹᱥᱤ ᱱᱤᱢᱱᱚ ᱵᱩᱱᱭᱟᱫᱤ ᱵᱤᱫᱽᱫᱭᱟᱞᱚᱭ ᱱᱚᱸᱰᱮ ᱦᱚᱸ ᱚᱱᱠᱟᱱᱟᱜ ᱜᱮ ᱟᱹᱰᱤ ᱜᱚᱴᱟᱝ ᱟᱛᱳ ᱨᱮᱜᱮ ᱢᱮᱱᱟᱜᱼᱟ ᱟᱫᱚ ᱤᱧ ᱫᱚ ᱤᱧᱟᱹᱜ ᱥᱤᱠᱷᱱᱟᱹᱛ ᱫᱚ ᱦᱩᱭᱩᱜ ᱠᱟᱱᱟ ᱯᱷᱩᱞᱠᱩᱥᱢᱟ ᱦᱟᱭ ᱤᱥᱠᱩᱞ ᱨᱮ ᱚᱸᱰᱮ ᱠᱷᱚᱱ ᱜᱮ ᱤᱧ ᱫᱚ ᱢᱟᱫᱷᱭᱚᱢᱤᱠ ᱫᱚ ᱧ ᱯᱟᱥ ᱞᱮᱫᱟ ᱟᱫᱚ ᱟᱛᱳ ᱚᱲᱟᱜ ᱨᱮᱱᱟᱜ ᱤᱥᱠᱩᱞ ᱨᱮᱫᱚ ᱱᱚᱣᱟ ᱜᱮ ᱢᱥᱫᱴᱟᱝ ᱥᱩᱵᱤᱫᱟ ᱢᱮᱱᱟᱜᱼᱟ ᱟᱛᱳ ᱨᱮᱱᱟᱜ ᱡᱚᱢ ᱠᱟᱛᱮ ᱚᱲᱟᱜ ᱨᱮᱱᱟᱜ ᱡᱚᱢ ᱠᱟᱛᱮ ᱥᱮ ᱠᱚᱢ ᱠᱷᱚᱨᱪᱟ ᱛᱮᱜᱮ ᱱᱚᱸᱰᱮ ᱨᱮᱱ ᱦᱤᱛᱩ ᱦᱤᱛᱩᱜ ᱟᱱ ᱜᱤᱫᱽᱨᱟᱹ ᱠᱚ ᱫᱚ ᱠᱚ ᱚᱞᱚᱜ ᱯᱟᱲᱦᱟᱣ ᱟᱠᱟᱱᱟ ᱟᱫᱚ ᱦᱮᱸ ᱞᱟ ᱴᱷᱩ ᱤᱥᱠᱩᱞ ᱥᱮ ᱵᱟᱡᱟᱨ ᱤᱥᱠᱩᱞ ᱦᱚᱸ ᱱᱟᱯᱟᱭ ᱜᱤᱭᱟ ᱚᱱᱛᱮ ᱦᱚᱸ ᱯᱟᱲᱦᱟᱣ ᱥᱤᱠᱷᱱᱟᱹᱛ ᱠᱚᱫᱚ ᱟᱹᱰᱤ ᱞᱟ ᱴᱷᱩ ᱜᱮᱭᱟ ᱟᱨ ᱢᱟᱪᱮᱫ ᱠᱚᱦᱚᱸ ᱟᱹᱰᱤ ᱱᱟᱯᱟᱭ ᱱᱟᱯᱟᱭ ᱠᱚᱠᱚ ᱛᱟᱦᱮᱱᱟ ᱮᱱᱠᱷᱟᱱ ᱟᱛᱳ ᱚᱲᱟᱜ ᱤᱥᱠᱩᱞ ᱟᱨ ᱵᱟᱡᱟᱨ ᱱᱟᱜᱟᱨ ᱨᱮᱱᱟᱜ ᱤᱥᱠᱩᱞ ᱨᱮᱱᱟᱜ ᱛᱚᱯᱷᱟᱫ ᱫᱚ ᱱᱚᱣᱟ ᱜᱮ ᱠᱟᱱᱟ ᱥᱤᱠᱷᱱᱟᱹᱛ ᱵᱟᱠᱷᱨᱟ ᱛᱮᱦᱚᱸ ᱛᱚᱯᱷᱟᱫ ᱢᱮᱱᱟᱜᱼᱟ ᱟᱨ ᱚᱞᱚᱜ ᱯᱟᱲᱦᱟᱜ ᱨᱮᱱᱟᱜ ᱫᱷᱚᱨᱚᱱ ᱦᱚᱸ ᱟᱞᱟᱫᱟᱜ ᱜᱮᱭᱟ ᱟᱨ ᱴᱟᱠᱟ ᱯᱩᱭᱥᱟᱹ ᱠᱟᱹᱣᱲᱤ ᱛᱮᱦᱚᱸ ᱚᱱᱟ ᱫᱚ ᱠᱟᱹᱡ ᱡᱟᱹᱥᱛᱤ ᱜᱮ ᱞᱟᱜᱟᱜᱼᱟᱱ ᱟᱛᱳ ᱚᱲᱟᱜ ᱤᱥᱠᱩᱞ ᱨᱮᱫᱚ ᱟᱛᱳ ᱨᱮᱱᱟᱜ ᱟᱛᱳ ᱚᱲᱟᱜ ᱤᱥᱠᱩᱞ ᱨᱮᱫᱚ ᱚᱲᱟᱜ ᱨᱮᱱᱟᱜ ᱡᱚᱢ ᱠᱟᱛᱮ ᱨᱮᱦᱚᱸ ᱠᱚᱢ ᱠᱷᱚᱨᱪᱟ ᱛᱮᱦᱚᱸ ᱥᱟᱭᱠᱮᱞ ᱛᱮᱜᱮ ᱥᱮᱱ ᱦᱮᱡ ᱜᱟᱹᱱᱚᱜᱼᱟ ᱟᱨ ᱥᱟᱺᱜᱤᱧ ᱤᱥᱠᱩᱞ ᱥᱮ ᱞᱟᱹᱴᱷᱩ ᱤᱥᱠᱩᱞ ᱠᱚ ᱨᱮᱫᱚ ᱚᱱᱟ ᱠᱚᱫᱚ ᱚᱸᱰᱮ ᱛᱟᱦᱮᱸ ᱵᱟᱠᱷᱨᱟ ᱦᱚᱥᱴᱮᱞ ᱠᱚᱜᱮ ᱵᱮᱵᱚᱥᱛᱷᱟ ᱢᱮᱱᱟᱜᱼᱟ ᱦᱚᱥᱴᱮᱞ ᱨᱮᱱᱟᱜ ᱡᱚᱢᱟᱜ ᱧᱩᱣᱟᱜ ᱦᱚᱸᱛᱚ ᱢᱟ ᱱᱤᱛ ᱫᱚ ᱞᱟᱜᱟᱣ ᱠᱟᱱ ᱜᱮᱭᱟ ᱠᱚᱢ ᱵᱮᱥᱤ ᱡᱟᱦᱟᱸ ᱞᱮᱠᱟ ᱜᱮ ᱚᱱᱟ ᱠᱚ ᱜᱮ ᱯᱟᱨᱛᱷᱚᱠ ᱫᱚ ᱢᱮᱱᱟᱜᱼᱟ ᱟᱛᱳ ᱚᱲᱟᱜ ᱤᱥᱠᱩᱞ ᱫᱚ ᱱᱟᱯᱟᱭ ᱜᱮᱭᱟ ᱥᱟᱱᱟᱢ ᱥᱮᱫ ᱛᱮ ᱚᱞᱚᱜ ᱯᱟᱲᱦᱟᱜ ᱛᱮᱦᱚᱸ ᱵᱟᱝ ᱠᱚᱢᱟ ᱟᱨ ᱢᱟᱪᱮᱫ ᱠᱚᱦᱚᱸ ᱡᱮ ᱵᱟᱹᱱᱩᱜ ᱠᱚᱣᱟ ᱱᱚᱝᱠᱟᱱ ᱠᱟᱛᱷᱟ ᱫᱚ ᱵᱟᱹᱱᱩᱜᱼᱟ ᱡᱷᱚᱛᱚ ᱜᱮ ᱱᱟᱯᱟᱭ ᱱᱟᱯᱟᱭ ᱥᱟᱱᱛᱟᱲᱤ ᱢᱤᱰᱤᱭᱟᱢ ᱢᱟᱪᱮᱫ ᱦᱚᱸ ᱢᱮᱱᱟᱜ ᱠᱚᱣᱟ ᱡᱷᱚᱛᱚ ᱠᱚᱜᱮ ᱢᱮᱱᱟᱜ ᱠᱚᱣᱟ ᱚᱥᱚᱵᱤᱫᱟ ᱫᱚ ᱵᱟᱝ ᱠᱟᱱᱟ ᱤᱧ ᱢᱟ ᱥᱟ ᱜᱤᱧ ᱤᱥᱠᱩᱞ ᱠᱷᱚᱱ ᱫᱚ ᱥᱩᱨ ᱥᱩᱯᱩᱨ ᱤᱥᱠᱩᱞ ᱠᱚᱨᱮ ᱥᱤᱠᱷᱱᱟᱹᱛ ᱫᱚ ᱮᱠᱟᱞ ᱜᱮᱧ ᱠᱩᱥᱤᱭᱟᱜᱼᱟ ᱦᱮᱸ ᱞᱟᱹᱴᱷᱩ ᱚᱱᱟ ᱠᱷᱚᱱ ᱦᱚᱸ ᱟᱨᱚ ᱮᱭᱤᱪᱮᱥ ᱞᱮᱵᱮᱞ ᱚᱱᱟ ᱪᱮᱛᱟᱱ ᱠᱷᱚᱱ ᱫᱚ ᱡᱚᱠᱷᱚᱱ ᱠᱚᱞᱮᱡᱽ ᱵᱤᱨᱫᱟᱹᱜᱟᱲ ᱛᱮ ᱢᱟᱨᱟᱝ ᱵᱤᱨᱫᱟᱹᱜᱟᱲ ᱛᱮ ᱪᱟᱞᱟᱣ ᱦᱩᱭᱩᱜᱼᱟ ᱮᱱᱛᱮᱜ ᱢᱟ ᱥᱟᱺᱜᱤᱧ ᱠᱚᱞᱮᱡᱽ ᱠᱚ ᱨᱮ ᱜᱮ ᱵᱷᱩᱹᱨᱛᱤ ᱫᱚ ᱢᱟ ᱞᱟ ᱠᱛᱤ ᱠᱟᱱᱟ ᱥᱩᱨ ᱥᱩᱯᱩᱨ ᱠᱚᱨᱮ ᱢᱟ ᱚᱱᱠᱟᱱᱟᱜ ᱠᱚ ᱥᱟᱵᱡᱮᱠᱴ ᱠᱚᱦᱚᱸ ᱵᱟᱹᱱᱩᱜᱼᱟ ᱢᱤᱫᱴᱮᱱ ᱜᱤᱫᱽᱨᱟᱹ ᱟᱡ ᱚᱞᱚᱜ ᱵᱟᱠᱷᱨᱟ ᱛᱮ ᱟᱭᱟᱜ ᱠᱩᱥᱤ ᱢᱚᱛᱚ ᱡᱟᱦᱟᱸ ᱞᱮᱠᱟᱱ ᱢᱤᱫ ᱴᱮᱱ ᱥᱟᱛᱟᱢ ᱛᱚᱭ ᱵᱟᱪᱷᱟᱣ ᱡᱚᱝ ᱜᱤᱭᱟ ᱟᱫᱚ ᱡᱷᱚᱛᱚ ᱠᱚᱞᱮᱡᱽ ᱨᱮ ᱚᱱᱟ ᱠᱚ ᱵᱟᱝ ᱛᱟᱦᱮᱸ ᱞᱮᱱ ᱠᱷᱟᱱ ᱩᱱᱤ ᱫᱚ ᱥᱟ ᱜᱤᱧ ᱜᱮ ᱪᱟᱞᱟᱣ ᱦᱩᱭ ᱟᱭᱟ ᱯᱟᱲᱦᱟᱣ ᱵᱟᱠᱷᱨᱟ ᱛᱮ ᱟᱨ ᱥᱩᱨ ᱥᱩᱯᱩᱨ ᱠᱚᱨᱮ ᱢᱟ ᱚᱱᱟ ᱠᱚ ᱡᱷᱚᱛᱚ ᱛᱟᱦᱮᱸ ᱞᱮᱱ ᱠᱷᱟᱱ ᱫᱚ ᱩᱱ ᱫᱚ ᱥᱟᱺᱜᱤᱧ ᱪᱟᱞᱟᱣ ᱨᱮᱱᱟᱜ ᱞᱟᱹᱠᱛᱤ ᱫᱚ ᱵᱟᱝ ᱠᱟᱱ ᱛᱟᱭᱟ ᱚᱱᱟ ᱚᱱᱠᱟ ᱠᱟᱛᱮᱜ ᱟᱛᱳ ᱚᱲᱟᱜ ᱨᱮᱱ ᱜᱤᱫᱽᱨᱟᱹ ᱠᱚᱦᱚᱸ ᱢᱟᱱᱮ ᱟᱛᱳ ᱚᱲᱟᱜ ᱜᱤᱫᱽᱨᱟᱹ ᱠᱚ ᱦᱚᱸ ᱪᱟᱞᱟᱣ ᱦᱩᱭ ᱟᱠᱚ ᱠᱟᱱᱟ ᱥᱟᱺᱜᱤᱧ ᱵᱤᱨᱫᱟᱹᱜᱟᱲ ᱠᱚᱛᱮ ᱚᱸᱰᱮ ᱜᱮ ᱠᱚ ᱵᱷᱩᱨᱛᱤ ᱠᱟᱱᱟ ᱚᱸᱰᱮ ᱜᱮᱠᱚ ᱯᱟᱲᱦᱟᱜ ᱠᱟᱱᱟ ᱚᱞᱚᱜ ᱯᱟᱲᱦᱟᱣ ᱦᱩᱭᱩᱜ ᱠᱟᱱ ᱛᱟᱠᱚᱣᱟ ᱤᱱᱟᱹ ᱠᱚ ᱜᱮ ᱯᱟᱨᱛᱷᱚᱠ ᱫᱚ